ᱟᱹᱰᱤ ᱥᱚᱨᱮᱥ ᱠᱷᱚᱱ ᱥᱚᱨᱮᱞᱤᱧ ᱪᱷᱩᱴᱟᱹᱣ ᱟᱠᱟᱱᱟ ᱟᱨ ᱵᱮᱥ ᱥᱮ ᱱᱟᱯᱟᱭ ᱦᱩᱭᱩᱜ ᱞᱟᱹᱜᱤᱫ ᱛᱮᱫᱚ ᱟᱹᱰᱤ ᱠᱩᱨᱩᱢᱩᱴᱩ ᱪᱷᱩᱴᱟᱹᱣ ᱫᱚᱨᱠᱟᱨᱚᱜ ᱠᱟᱱᱟ ᱟᱨ ᱟᱹᱞᱤᱧ ᱦᱚᱸᱞᱤᱧ ᱪᱷᱩᱴᱟᱹᱣ ᱟᱠᱟᱱᱟ ᱚᱱᱠᱟᱜᱮ ᱟᱨ ᱟᱹᱞᱤᱧᱤᱡ ᱱᱚᱣᱟ ᱩᱫᱩᱜ ᱩᱫᱩᱜᱤᱡ ᱫᱚ ᱢᱤᱫᱴᱤᱡ ᱜᱟᱛᱮ ᱠᱚᱲᱟ ᱧᱩᱛᱩᱢ ᱛᱟᱭ ᱫᱚ ᱪᱷᱩᱴᱩ ᱢᱩᱨᱢᱩ ᱩᱱᱤᱜᱮ ᱟᱹᱞᱤᱧᱮ ᱩᱫᱩᱜᱟᱜ ᱞᱤᱧ ᱛᱟᱦᱮᱸᱫᱼᱟ ᱡᱮ ᱵᱟᱵᱩ ᱱᱚᱣᱟ ᱨᱮᱦᱚᱸ

ᱟᱨ ᱱᱚᱜᱼᱚᱭ ᱡᱮ ᱟᱹᱵᱤᱱ ᱵᱟᱵᱚᱛ ᱨᱮᱵᱮᱱ

ᱵᱟᱯᱞᱟ ᱥᱮ ᱵᱤᱦᱟᱹᱼᱵᱟᱯᱞᱟ ᱥᱮ ᱪᱷᱟᱹᱴᱭᱟᱹᱨ ᱥᱮ ᱦᱟᱱᱟᱼᱱᱷᱟᱣᱟ ᱯᱚᱨᱚᱵᱽᱼᱯᱩᱱᱟᱹᱨᱮ ᱥᱮ ᱡᱟᱦᱟᱱᱟᱜ